ᱤᱧ ᱫᱚ ᱡᱟᱹᱥᱛᱤ ᱠᱟᱭ ᱛᱮ ᱦᱟᱴ ᱯᱟᱛᱟ ᱯᱚᱨᱚᱵᱽ ᱧᱮᱧᱮᱞ ᱜᱮᱧ ᱠᱩᱥᱤᱭᱟᱜᱼᱟ ᱡᱮᱢᱚᱱ ᱧᱮᱧᱮᱞ ᱴᱷᱟᱶ ᱤᱧᱟᱹᱜ ᱯᱟᱴᱟᱵᱤᱸᱰᱟᱹ ᱪᱟᱠᱚᱞᱛᱟᱹᱲᱤ ᱵᱩᱨᱩ ᱵᱚᱸᱜᱟ ᱯᱟᱹᱰᱩᱭᱟᱹ ᱯᱟᱛᱟ ᱱᱚᱜᱼᱚᱭ ᱱᱚᱝᱠᱟᱱ ᱯᱚᱨᱚᱵᱽ ᱠᱩᱧ ᱠᱩᱥᱤᱭᱟᱜᱼᱟ ᱪᱮᱫᱟᱜ ᱥᱮ ᱚᱱᱠᱟᱱ ᱡᱟᱭᱜᱟ ᱨᱮᱫ ᱥᱟᱱᱟᱢ ᱴᱚᱴᱷᱟ ᱥᱟᱱᱟᱢ ᱡᱟᱭᱜᱟ ᱨᱮᱱ ᱢᱟᱹᱱᱢᱤ ᱠᱚᱥᱮᱴᱮᱨᱚᱜᱼᱟ ᱢᱤᱫ ᱥᱟᱶᱛᱮ ᱮᱱᱮᱡ ᱥᱮᱨᱮᱧ ᱨᱟᱹᱥᱠᱟᱹ ᱛᱷᱩᱛᱤ ᱜᱟᱞᱢᱟᱨᱟᱣ ᱦᱩᱭᱩᱜᱼᱟ ᱛᱮ ᱵᱟᱰᱟᱭ ᱧᱟᱢᱚᱜᱼᱟ ᱡᱮ ᱟᱵᱚ ᱥᱟᱱᱟᱢ ᱢᱟᱹᱱᱢᱤ ᱠᱚ ᱥᱟᱱᱛᱟᱲ ᱥᱟᱶᱛᱟ ᱨᱮ ᱚᱠᱟ ᱞᱮᱠᱟ ᱢᱮᱱᱟᱜ ᱠᱚᱣᱟ ᱥᱮ ᱪᱮᱫ ᱞᱮᱠᱟ ᱠᱟᱹᱢᱤ ᱠᱟᱹᱥᱱᱤ ᱠᱟᱛᱮ ᱠᱚ ᱟᱹᱥᱩᱞᱚᱜ ᱠᱟᱱᱟ ᱪᱮᱫ ᱠᱚ ᱠᱚ ᱪᱤᱠᱟᱹᱭᱮᱫ ᱛᱟᱵᱚᱱᱟ ᱟᱵᱚᱱᱟᱜ ᱞᱟᱦᱟᱱᱛᱤ ᱤᱫᱤ ᱠᱟᱛᱮ ᱥᱮ ᱥᱟᱶᱛᱟ ᱨᱮᱱᱟᱜ ᱤᱫᱤ ᱠᱟᱛᱮ ᱦᱚᱸ ᱟᱹᱰᱤ ᱜᱟᱱ ᱛᱷᱩᱛᱤ ᱜᱟᱞᱢᱟᱨᱟᱣ ᱦᱩᱭᱩᱜᱼᱟ ᱚᱱᱟ ᱠᱟᱨᱚᱱ ᱛᱮᱜᱮ ᱥᱮ ᱚᱱᱟ ᱠᱷᱟᱹᱛᱤᱨ ᱛᱮᱜᱮ ᱦᱚᱜᱼᱚᱭ ᱱᱚᱝᱠᱟᱱ ᱡᱟᱭᱜᱟ ᱠᱚᱫᱚ ᱤᱧ ᱟᱹᱰᱤ ᱡᱩᱨ ᱤᱧ ᱠᱩᱥᱤᱭᱟᱜᱼᱟ